ᱦᱮᱞᱳ ᱦᱮᱸ ᱢᱮᱱ ᱤᱫᱟᱹᱧ ᱦᱮᱸ ᱡᱚᱦᱟᱨ ᱡᱚᱦᱟᱨ ᱦᱮᱞᱳ ᱦᱮᱸ ᱦᱮᱸ ᱢᱟ ᱞᱟᱹᱭ ᱢᱮ ᱦᱮᱸ ᱟᱸᱡᱚᱢᱮᱫᱟᱹᱧ ᱞᱟᱹᱭ ᱢᱮ ᱦᱮᱸ ᱦᱮᱸ ᱦᱮᱸ ᱦᱮᱸ ᱚ ᱟᱹᱞᱤᱧᱟᱜ ᱦᱩᱫᱤᱥ ᱠᱚ ᱦᱮᱸ ᱱᱤᱛᱚᱜ ᱱᱟᱣᱟ ᱠᱚ ᱦᱟᱨᱟ ᱜᱤᱫᱽᱨᱟᱹ ᱠᱚ ᱵᱚᱞᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱫᱚ ᱢᱟᱱᱮ ᱢᱩᱥᱠᱤᱞ ᱨᱮ ᱢᱮᱱᱟᱜ ᱠᱚᱣᱟ ᱪᱮᱫ ᱞᱮᱠᱟ ᱢᱩᱥᱠᱤᱞ ᱨᱮ ᱮᱭ ᱵᱟᱨᱮ ᱡᱩᱫᱤ ᱯᱚᱨᱤᱵᱮᱥ ᱚᱱᱩᱡᱟᱹᱭᱤ ᱡᱩᱫᱤ ᱢᱚᱸᱡᱽ ᱯᱚᱨᱤᱵᱮᱥ ᱨᱮᱠᱚ ᱡᱮᱣᱭᱮᱫᱚᱜ ᱠᱟᱱᱟ ᱥᱮ ᱛᱟᱦᱮᱱ ᱠᱟᱱᱟ ᱛᱟᱦᱞᱮ ᱢᱟ ᱢᱚᱸᱡᱽ ᱛᱮᱠᱚ ᱦᱟᱨᱟ ᱵᱩᱨᱩᱜᱼᱟ ᱡᱩᱫᱤ ᱯᱚᱨᱤᱵᱮᱥ ᱵᱟᱹᱲᱤᱡ ᱨᱮᱠᱚ ᱡᱮᱣᱭᱮᱫᱚᱜ ᱠᱟᱱᱟ ᱛᱟᱦᱞᱮ ᱟᱹᱰᱤ ᱢᱩᱥᱠᱤᱞᱚᱜ ᱜᱮᱭᱟ ᱪᱮᱫ ᱞᱮᱠᱟ ᱜᱟᱰᱟ ᱫᱟᱜ ᱫᱚ ᱵᱷᱟᱫᱚᱨ ᱢᱟᱥ ᱫᱚ ᱜᱟᱰᱟ ᱫᱚ ᱯᱮᱨᱮᱡᱚᱜ ᱜᱮᱭᱟ ᱟᱫᱚ ᱚᱱᱟ ᱜᱟᱰᱟ ᱯᱳᱞ ᱠᱚ ᱟᱬᱮᱭᱟ ᱥᱮ ᱵᱟᱝ ᱟᱫᱚ ᱯᱳᱞ ᱟᱬᱮ ᱡᱩᱫᱤ ᱢᱚᱸᱡᱽ ᱜᱮ ᱛᱟᱦᱮᱱᱟ ᱛᱟᱦᱞᱮ ᱜᱟᱰᱟ ᱫᱚ ᱵᱟᱝ ᱤᱭᱟᱹᱜᱼᱟ ᱢᱟᱱᱮ ᱵᱟᱝ ᱫᱩᱨᱵᱚᱞᱚᱜᱼᱟ ᱟᱫᱚ ᱯᱳᱞ ᱡᱩᱫᱤ ᱟᱬᱮ ᱢᱚᱸᱡᱽ ᱵᱟᱝ ᱛᱟᱦᱮᱱᱟ ᱛᱟᱦᱞᱮ ᱫᱩᱵᱟᱹ ᱵᱚᱞᱚᱜᱼᱟ ᱟᱨ ᱟᱹᱰᱤ ᱩᱛᱟᱹᱨ ᱦᱚᱲᱟᱜ ᱟᱸᱰᱤ ᱩᱛᱟᱹᱨ ᱡᱤᱱᱤᱥ ᱠᱷᱚᱛᱤ ᱦᱩᱭᱩᱜᱼᱟ ᱦᱚᱸᱜᱚ ᱱᱚᱝᱠᱟ ᱡᱩᱣᱟᱹᱱ ᱠᱩᱲᱤ ᱠᱚᱲᱟ ᱫᱚ ᱱᱤᱛᱚᱜ ᱵᱷᱟᱫᱚᱨ ᱢᱟᱥ ᱜᱟᱰᱟ ᱞᱮᱠᱟ ᱠᱟᱱᱟ ᱠᱚ ᱩᱱᱠᱩ ᱟᱜ ᱱᱤᱛᱚᱜ ᱱᱚᱝᱠᱟᱱ ᱚᱠᱚᱛᱮ ᱠᱟᱱᱟ ᱱᱚᱶᱟ ᱫᱚ ᱯᱨᱟᱠᱤᱨᱛᱤᱠ ᱠᱟᱱᱟ ᱱᱚᱶᱟ ᱫᱚ ᱵᱟᱢ ᱟᱴᱠᱟᱣ ᱫᱟᱲᱮᱭᱟᱜᱼᱟ ᱯᱨᱟᱠᱤᱛᱤᱠ ᱱᱚᱶᱟ ᱫᱚ ᱦᱤᱡᱩᱜ ᱦᱤᱡᱩᱜ ᱜᱮᱭᱟ ᱦᱤᱡᱩᱜ ᱠᱷᱟᱱ ᱫᱚ ᱟᱫᱚ ᱥᱟᱢᱵᱲᱟᱣ ᱫᱟᱲᱮ ᱡᱟᱹᱨᱩᱲᱟ ᱡᱟᱦᱟᱸᱭ ᱠᱚᱠᱚ ᱥᱟᱢᱵᱲᱟᱣ ᱫᱟᱲᱮᱭᱟᱜᱼᱟ ᱚᱱᱠᱟ ᱯᱚᱨᱤᱵᱮᱥ ᱨᱮ ᱢᱮᱱᱟᱜ ᱠᱚᱣᱟ ᱠᱚᱵᱚᱡ ᱨᱮ ᱢᱮᱱᱟᱜ ᱠᱚᱣᱟ ᱩᱱᱠᱩ ᱫᱚ ᱚᱱᱟ ᱮᱵᱷᱚᱭᱮᱰ ᱠᱚ ᱥᱟᱢᱵᱲᱟᱣ ᱫᱟᱲᱮᱭᱟᱜ ᱠᱷᱟᱱ ᱯᱟᱨᱚᱢ ᱫᱟᱲᱮᱭᱟᱜᱼᱟ ᱟᱨ ᱡᱟᱦᱟᱸᱭ ᱠᱚ ᱚᱱᱠᱟᱱ ᱯᱚᱨᱤᱵᱮᱥ ᱨᱮ ᱵᱟᱠᱚ ᱛᱟᱦᱮᱱᱟ ᱥᱮ ᱵᱟᱠᱚ ᱡᱤᱣᱭᱮᱫᱚᱜ ᱠᱟᱱᱟ ᱩᱱᱠᱩ ᱫᱚᱠᱚ ᱰᱩᱰᱟᱹ ᱫᱟᱜ ᱞᱮᱠᱟ ᱠᱚ ᱟᱹᱛᱩ ᱵᱚᱦᱮᱞᱚᱜ ᱠᱟᱱᱟ ᱧᱮᱞ ᱠᱚᱣᱟᱢ ᱴᱚᱞᱟ ᱯᱟᱲᱟ ᱨᱮᱱ ᱱᱤᱛᱚᱜ ᱟᱹᱰᱤ ᱟᱹᱰᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚᱢ ᱚᱞ ᱢᱟᱱᱮ ᱟᱴᱷᱚᱨᱚ ᱵᱚᱪᱷᱚᱨ ᱠᱷᱚᱱ ᱠᱟᱹᱴᱤᱡ ᱩᱢᱮᱨ ᱨᱮᱠᱚ ᱵᱟᱯᱞᱟ ᱵᱟᱹᱦᱩ ᱡᱚᱝ ᱠᱟᱱᱟ ᱠᱚ ᱱᱚᱝᱠᱟ ᱵᱟᱹᱦᱩ ᱡᱟᱣᱟᱭ ᱡᱚᱝ ᱠᱟᱱᱟ ᱠᱚ ᱪᱮᱫᱟᱜ ᱥᱮ ᱩᱱᱠᱩ ᱫᱚ ᱯᱚᱨᱤᱵᱮᱥ ᱵᱟᱠᱚ ᱧᱟᱢ ᱮᱫᱟ ᱵᱷᱟᱫᱚᱨ ᱢᱟᱥ ᱜᱟᱰᱟ ᱞᱮᱠᱟ ᱢᱟᱱᱮ ᱢᱟᱱᱮ ᱟᱹᱰᱤ ᱩᱥᱟᱹᱨᱟ ᱠᱚ ᱰᱩᱵᱟᱹᱜ ᱠᱟᱱᱟ ᱟᱫᱚ ᱟᱢ ᱪᱮᱫ ᱞᱮᱠᱟᱢ ᱢᱮᱱ ᱵᱟᱲᱟᱭᱮᱟ ᱤᱧ ᱫᱚ ᱱᱚᱝᱠᱟᱧ ᱚᱱᱩᱢᱟᱱ ᱵᱟᱲᱟᱭᱮᱫᱟ ᱦᱮᱸ ᱦᱮᱸ ᱦᱮᱸ ᱦᱮᱸ ᱦᱮᱸ ᱦᱮᱸ ᱵᱟᱝ ᱵᱟᱝ ᱦᱮᱸ ᱦᱮᱸ ᱵᱟᱠᱚ ᱵᱷᱮᱡᱟ ᱟᱠᱟᱫᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱫᱚ ᱚᱱᱟ ᱜᱤᱧ ᱢᱮᱱᱮᱫ ᱛᱟᱦᱮᱱᱟ ᱵᱚᱞᱮ ᱩᱱᱠᱩ ᱟᱞᱮ ᱴᱚᱞᱟ ᱯᱟᱲᱟ ᱨᱮᱱ ᱟᱞᱮ ᱴᱚᱞᱟ ᱯᱟᱲᱟᱨᱮᱱ ᱱᱚᱝᱠᱟᱱ ᱜᱟᱭᱤᱰ ᱫᱚ ᱵᱟᱠᱚ ᱧᱟᱢ ᱮᱫᱟ ᱵᱟᱝ ᱫᱚ ᱟᱹᱛᱩ ᱴᱚᱞᱟ ᱥᱮᱫ ᱠᱷᱚᱱ ᱵᱟᱝᱫᱚ ᱥᱚᱢᱟᱡᱽ ᱥᱮᱫ ᱠᱷᱚᱱ ᱵᱟᱝ ᱫᱚ ᱜᱷᱟᱸᱨᱚᱧᱡᱽ ᱥᱮᱫ ᱠᱷᱚᱱ ᱪᱮᱛ ᱛᱮᱦᱚᱸ ᱜᱟᱭᱤᱰ ᱵᱟᱠᱚ ᱧᱟᱢ ᱮᱫᱟ ᱜᱟᱭᱤᱰ ᱵᱟᱠᱚ ᱧᱟᱢᱮᱫ ᱛᱮ ᱟᱹᱰᱤ ᱩᱥᱟᱹᱨᱟ ᱠᱚ ᱢᱟᱱᱮ ᱵᱟᱹᱲᱤᱡᱚᱜ ᱠᱟᱱᱟ ᱟᱹᱰᱤ ᱩᱥᱟᱹᱨᱟ ᱟᱹᱛᱩ ᱴᱚᱞᱟ ᱯᱟᱲᱟ ᱨᱮ ᱟᱫᱚ ᱱᱚᱶᱟ ᱫᱚ ᱪᱮᱫ ᱞᱤᱧ ᱪᱤᱠᱟᱹ ᱫᱟᱲᱮᱭᱟᱜᱼᱟ ᱢᱮᱱᱠᱷᱟᱱ ᱱᱚᱶᱟ ᱧᱮᱞᱚᱜᱚᱜ ᱠᱟᱱᱟ ᱱᱤᱛᱚᱜ ᱟᱜ ᱡᱩᱜᱽᱨᱮ ᱦᱮᱸ ᱠᱚᱲᱟ ᱜᱤᱫᱽᱨᱟᱹ ᱫᱚ ᱦᱟᱱᱛᱮ ᱱᱟᱛᱮ ᱠᱚ ᱫᱟᱬᱟᱱᱟᱛᱚ ᱟᱫᱚ ᱫᱟᱬᱟᱱ ᱛᱮᱠᱚ ᱠᱷᱩᱵ ᱟᱸᱴ ᱫᱚ ᱵᱟᱠᱚ ᱵᱩᱡᱩᱜᱚᱜᱼᱟ ᱢᱮᱱᱠᱷᱟᱱ ᱠᱩᱲᱤ ᱜᱤᱫᱽᱨᱟᱹ ᱫᱚ ᱟᱸᱰᱤ ᱫᱟᱬᱟᱱ ᱨᱮᱭᱟᱜ ᱥᱩᱡᱳᱜ ᱵᱟᱠᱚ ᱧᱟᱢᱟ ᱟᱫᱚ ᱚᱱᱟᱛᱮ ᱟᱹᱰᱤ ᱩᱥᱟᱹᱨᱟ ᱢᱮᱫ ᱨᱮᱠᱚ ᱧᱮᱞ ᱴᱷᱤᱠᱚᱜ ᱠᱟᱱᱟ ᱠᱩᱲᱤ ᱜᱤᱫᱽᱨᱟᱹ ᱫᱚ ᱦᱮᱸ ᱟᱫᱚ ᱱᱤᱛᱚᱜ ᱫᱚ ᱡᱚᱦᱚᱲ ᱫᱳᱧ ᱧᱮᱞᱮᱫ ᱠᱚᱣᱟ ᱠᱩᱲᱤ ᱜᱤᱫᱽᱨᱟᱹ ᱪᱮᱫᱟᱜ ᱥᱮ ᱠᱚᱲᱟ ᱜᱤᱫᱽᱨᱟᱹ ᱫᱚ ᱮᱠᱷᱮᱱ ᱤᱧᱟᱹᱜ ᱢᱮᱫ ᱥᱟᱢᱟᱝ ᱨᱮᱫᱚ ᱵᱟᱝ ᱫᱚ ᱮᱴᱟᱜ ᱮᱴᱟᱜ ᱡᱟᱭᱜᱟ ᱠᱚᱨᱮᱜ ᱠᱚ ᱫᱟᱬᱟᱱ ᱠᱟᱱᱟ ᱚᱱᱟᱛᱮ ᱩᱱᱠᱩ ᱫᱚ ᱠᱷᱩᱵ ᱟᱸᱴ ᱫᱚ ᱵᱟᱹᱧ ᱧᱮᱞ ᱧᱟᱢᱮᱫ ᱠᱚᱣᱟ ᱢᱮᱱᱠᱷᱟᱱ ᱠᱩᱲᱤ ᱜᱤᱫᱽᱨᱟᱹ ᱫᱚ ᱤᱧ ᱥᱟᱢᱱᱮᱨᱮ ᱢᱮᱱᱟᱜ ᱠᱚᱣᱟ ᱛᱳ ᱟᱹᱰᱤ ᱩᱥᱟᱹᱨᱟᱧ ᱧᱮᱞ ᱧᱟᱢᱮᱫ ᱠᱚᱣᱟ ᱠᱩᱲᱤ ᱜᱤᱫᱽᱨᱟᱹ ᱠᱚ ᱵᱟᱹᱲᱤᱡᱚᱜ ᱠᱟᱱᱟ ᱱᱚᱜ ᱚᱻᱱᱚᱝᱠᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱠᱚᱢ ᱜᱮᱭᱟ ᱢᱟᱱᱮ ᱵᱟᱹᱱᱩᱜᱼᱟ ᱦᱮᱸ ᱦᱮᱸ ᱟᱹᱰᱤ ᱠᱚᱢ ᱜᱮᱭᱟ ᱟᱹᱰᱤ ᱠᱚᱢ ᱜᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱨ ᱱᱚᱶᱟ ᱢᱤᱫᱴᱮᱱ ᱠᱛᱷᱟᱧ ᱫᱤᱥᱟᱹ ᱠᱮᱫᱟ ᱟᱨᱦᱚᱸ ᱢᱟᱱᱮ ᱮᱴᱟᱜ ᱡᱟᱹᱛ ᱢᱟᱠᱚ ᱯᱚᱥᱲᱟᱭᱮᱫ ᱵᱚᱱ ᱯᱚᱥᱲᱟᱢᱟ ᱢᱟᱱᱮ ᱤᱧ ᱦᱚᱸᱠᱚ ᱢᱤᱫᱫᱤᱱ ᱠᱚ ᱢᱮᱛᱟᱹᱧ ᱠᱟᱱᱟ ᱦᱮᱸ ᱟᱯᱮ ᱨᱮᱱ ᱫᱚ ᱚᱱᱮ ᱢᱮᱞᱟ ᱧᱮᱞ ᱠᱚ ᱪᱟᱞᱟᱜᱼᱟ ᱟᱨ ᱵᱟᱹᱦᱩ ᱠᱚᱠᱚ ᱚᱨ ᱟᱹᱜᱩ ᱠᱚᱣᱟ ᱟᱫᱚ ᱤᱧ ᱫᱚᱧ ᱥᱟᱱᱛᱟᱲ ᱠᱟᱱᱛᱤᱧ ᱤᱧ ᱫᱚ ᱛᱷᱚᱲᱟ ᱡᱩᱫᱟᱹᱜᱮ ᱜᱟᱭᱮᱨᱮ ᱞᱟᱜᱟᱣ ᱟᱹᱫᱤᱧᱟ ᱞᱟᱜᱟᱣ ᱫᱚ ᱟᱫᱚ ᱢᱮᱱᱠᱷᱟᱱ ᱪᱮᱫ ᱤᱧ ᱪᱤᱠᱟᱹᱭᱟ ᱟᱫᱚ ᱦᱩᱫᱤᱥ ᱵᱟᱲᱟᱭᱟ ᱧᱮᱞᱟᱹᱧ ᱴᱚᱞᱟ ᱯᱟᱲᱟᱨᱮ ᱚᱠᱚᱭ ᱠᱚᱨᱮᱜ ᱜᱷᱟᱸᱨᱚᱧᱡᱽ ᱨᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱱᱚᱝᱠᱟᱜ ᱠᱟᱱᱟ ᱚᱱᱟ ᱠᱚᱧ ᱚᱱᱢᱟᱱ ᱵᱟᱲᱟᱭᱮᱫᱟ ᱟᱫᱚ ᱡᱟᱹᱥᱛᱤ ᱠᱟᱭᱛᱮᱧ ᱧᱮᱞ ᱧᱟᱢ ᱮᱫᱟ ᱡᱟᱦᱟᱸ ᱜᱷᱟᱸᱨᱚᱡᱽ ᱨᱮ ᱜᱚᱜᱚ ᱵᱟᱵᱟ ᱜᱚᱜᱚ ᱵᱟᱵᱟ ᱛᱟᱞᱟᱨᱮ ᱥᱩᱞᱩᱠ ᱵᱟᱹᱱᱩᱜᱼᱟ ᱜᱤᱫᱨᱟᱹᱼᱯᱤᱫᱟᱹᱨ ᱛᱟᱞᱟᱨᱮ ᱥᱩᱞᱩᱠ ᱵᱟᱹᱱᱩᱜᱼᱟ ᱩᱱᱠᱩ ᱠᱚᱨᱮᱱ ᱜᱤᱫᱽᱨᱟᱹ ᱯᱤᱫᱽᱨᱟᱹ ᱡᱟᱹᱥᱛᱤ ᱠᱟᱭᱛᱮ ᱩᱱᱠᱩ ᱠᱚᱨᱮᱱ ᱠᱩᱲᱤ ᱜᱤᱫᱽᱨᱟᱹᱢ ᱧᱮᱞ ᱠᱚᱣᱟ ᱡᱟᱦᱟᱸ ᱠᱚᱨᱮᱫ ᱠᱚ ᱵᱟᱯᱞᱟᱜ ᱠᱟᱱᱟ ᱥᱮᱠᱚ ᱡᱟᱶᱟᱭ ᱚᱜ ᱠᱟᱱᱟ ᱠᱟᱨᱚᱱ ᱫᱚ ᱪᱮᱫ ᱠᱟᱱᱟ ᱢᱮᱱ ᱮᱫᱟᱠᱚ ᱦᱟᱨᱟ ᱠᱩᱲᱤ ᱜᱤᱫᱽᱨᱟᱹ ᱟᱴᱷᱨᱚ ᱵᱤᱥ ᱵᱚᱪᱷᱚᱨ ᱨᱮᱱ ᱠᱩᱲᱤ ᱜᱤᱫᱽᱨᱟᱹ ᱠᱟᱱᱟᱭ ᱩᱱᱤ ᱥᱟᱢᱟᱝ ᱨᱮ ᱜᱚᱜᱚ ᱵᱟᱵᱟ ᱫᱚ ᱵᱟᱹᱲᱤᱡ ᱵᱟᱹᱲᱤᱡ ᱠᱤᱱ ᱡᱷᱚᱜᱲᱟᱜ ᱠᱟᱱᱟ ᱦᱟᱺᱰᱤ ᱧᱩ ᱟᱹᱜᱩ ᱠᱟᱛᱮᱫ ᱟᱹᱰᱤ ᱵᱟᱹᱲᱤᱡ ᱵᱟᱹᱲᱤᱡ ᱵᱷᱟᱰᱟ ᱛᱮᱠᱤᱱ ᱡᱷᱚᱜᱽᱲᱟᱜ ᱠᱟᱱᱟ ᱩᱱᱤ ᱦᱟᱨᱟ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱫᱚ ᱟᱫᱚ ᱚᱱᱟ ᱟᱸᱡᱚᱢᱛᱮ ᱵᱟᱝ ᱴᱷᱤᱠᱮ ᱵᱩᱡᱷᱟᱹᱣ ᱮᱫᱟ ᱪᱮᱫᱟᱜ ᱥᱮ ᱩᱱᱤ ᱫᱚ ᱟᱴᱷᱟᱨᱳ ᱵᱤᱥ ᱵᱚᱪᱷᱚᱨ ᱨᱮᱱ ᱠᱩᱲᱤ ᱜᱤᱫᱽᱨᱟᱹ ᱠᱟᱱᱟᱭ ᱟᱫᱚ ᱩᱱᱤ ᱠᱩᱲᱤ ᱜᱤᱫᱽᱨᱟᱹᱭ ᱦᱩᱫᱤᱥ ᱮᱫᱟ ᱡᱟᱦᱟᱸᱭ ᱡᱩᱫᱤ ᱠᱚ ᱠᱩᱥᱤ ᱤᱧᱟᱹ ᱢᱮᱱᱠᱷᱟᱱ ᱟᱨ ᱠᱚ ᱤᱫᱤᱭᱤᱭᱟᱹ ᱢᱮᱱᱠᱷᱟᱱ ᱤᱧ ᱫᱚ ᱛᱩᱨᱟᱹᱫ ᱤᱧ ᱪᱟᱞᱟᱜᱼᱟ ᱟᱨ ᱩᱱᱠᱩ ᱴᱷᱮᱱᱮᱧ ᱛᱟᱦᱮᱱᱟ ᱪᱮᱫᱟᱜ ᱱᱚᱰᱮ ᱵᱟᱹᱧ ᱥᱟᱦᱟᱣ ᱫᱟᱲᱮᱭᱟᱜ ᱠᱟᱱᱟ ᱟᱫᱚ ᱚᱱᱟ ᱠᱚ ᱟᱫᱚ ᱚᱱᱟᱛᱮᱢ ᱧᱮᱞ ᱠᱚᱣᱟ ᱡᱟᱦᱟᱸ ᱜᱷᱟᱸᱨᱚᱡᱽ ᱨᱮ ᱧᱩ ᱵᱩᱞᱩᱜ ᱞᱟᱹᱲᱦᱟᱹᱭ ᱛᱟᱯᱟᱢ ᱵᱮ ᱥᱩᱞᱩᱠ ᱮᱯᱮᱨ ᱦᱮᱸᱰᱮᱡᱽ ᱡᱷᱚᱜᱲᱟ ᱡᱷᱟᱹᱴᱤ ᱛᱟᱸᱦᱮᱱᱟ ᱟᱨ ᱵᱟᱹᱲᱤᱡ ᱵᱟᱹᱲᱤᱡ ᱠᱟᱛᱷᱟ ᱠᱚᱠᱚ ᱨᱚᱲᱟ ᱚᱱᱠᱟᱱ ᱜᱷᱟᱸᱨᱚᱡᱽ ᱨᱮᱱ ᱠᱩᱲᱤ ᱜᱤᱫᱽᱨᱟᱹ ᱫᱚ ᱟᱨ ᱠᱚᱲᱟ ᱜᱤᱫᱽᱨᱟᱹ ᱫᱚ ᱟᱹᱰᱤ ᱩᱥᱟᱹᱨᱟᱠᱚ ᱵᱟᱯᱞᱟᱜ ᱠᱟᱱᱟ ᱟᱨ ᱡᱟᱦᱟᱸ ᱜᱷᱟᱸᱨᱚᱡᱽ ᱨᱮ ᱡᱷᱚᱜᱽᱲᱟ ᱫᱚ ᱛᱟᱦᱮᱱ ᱜᱮᱭᱟ ᱵᱟᱹᱧ ᱢᱮᱱ ᱮᱫᱟ ᱱᱚᱰᱮ ᱡᱷᱚᱜᱽᱲᱟ ᱵᱟᱹᱱᱩᱜᱼᱟ ᱱᱚᱝᱠᱟ ᱠᱟᱛᱷᱟ ᱫᱚ ᱵᱟᱝ ᱮᱢᱚᱱ ᱮᱢᱚᱱ ᱜᱷᱟᱸᱨᱚᱡᱽ ᱢᱮᱱᱟᱜᱼᱟ ᱜᱚᱼᱵᱟᱵᱟ ᱠᱤᱱ ᱡᱷᱚᱜᱽᱲᱟᱜᱼᱟ ᱜᱤᱫᱽᱨᱟᱹ ᱥᱟᱢᱟᱝ ᱨᱮᱫᱚ ᱵᱟᱝ ᱟᱹᱠᱤᱱ ᱟᱹᱠᱤᱱ ᱛᱟᱞᱟᱨᱮᱠᱤᱱ ᱨᱚᱯᱚᱲᱚᱜᱼᱟ ᱟᱨ ᱜᱤᱫᱽᱨᱟᱹ ᱫᱚ ᱵᱩᱡ ᱦᱚᱸ ᱵᱟᱹᱠᱤᱱ ᱧᱟᱢᱟ ᱡᱮ ᱡᱷᱚᱜᱽᱲᱟ ᱟᱠᱟᱱᱟᱠᱤᱱ ᱢᱮᱱᱛᱮ ᱟᱫᱚ ᱚᱱᱠᱟᱱ ᱜᱷᱟᱸᱨᱚᱡᱽ ᱨᱮ ᱟᱨ ᱜᱤᱫᱽᱨᱟᱹ ᱜᱤᱫᱽᱨᱟᱹ ᱯᱤᱫᱽᱨᱟᱹ ᱥᱟᱢᱟᱝᱨᱮ ᱴᱷᱤᱠ ᱟᱵᱟᱨ ᱨᱩᱯ ᱠᱤᱱ ᱵᱚᱫᱚᱞᱟ ᱟᱵᱟᱨ ᱠᱩᱥᱤ ᱨᱟᱹᱥᱠᱟᱹ ᱠᱤᱱ ᱵᱮᱣᱦᱟᱨᱟ ᱟᱫᱚ ᱜᱤᱫᱽᱨᱟᱹ ᱛᱤᱥᱦᱚᱸ ᱵᱟᱠᱚ ᱵᱟᱲᱟᱭ ᱞᱮᱫᱟ ᱜᱚᱜᱚ ᱵᱟᱵᱟ ᱠᱤᱱ ᱡᱷᱚᱜᱽᱲᱟᱜ ᱠᱟᱱᱟ ᱩᱱᱠᱩ ᱛᱟᱞᱟᱨᱮ ᱠᱩᱥᱤ ᱨᱟᱹᱥᱠᱟᱹ ᱢᱮᱱᱟᱜᱼᱟ ᱠᱩᱯᱩᱞᱤ ᱢᱮᱱᱟᱜᱼᱟ ᱫᱩᱲᱩᱵ ᱯᱟᱱᱛᱮ ᱢᱮᱱᱟᱜᱼᱟ ᱜᱟᱞᱢᱟᱨᱟᱣ ᱢᱮᱱᱟᱜᱼᱟ ᱚᱱᱟ ᱜᱷᱟᱸᱨᱚᱡᱽ ᱨᱮᱢ ᱧᱮᱞᱟ ᱮᱸᱜ ᱜᱤᱫᱽᱨᱟᱹ ᱠᱚ ᱵᱟᱠᱚ ᱵᱟᱯᱞᱟ ᱵᱤᱦᱟᱹᱜ ᱠᱟᱱᱟ ᱟᱨ ᱡᱟᱦᱟᱸ ᱜᱷᱟᱸᱨᱚᱡᱽ ᱨᱮ ᱠᱩᱯᱩᱞᱤ ᱜᱚᱯᱚᱲᱚ ᱜᱟᱞᱢᱟᱨᱟᱣ ᱫᱩᱲᱩᱵ ᱯᱟᱱᱛᱮ ᱵᱟᱹᱱᱩᱜᱼᱟ ᱚᱱᱟ ᱜᱷᱟᱸᱨᱚᱡᱽ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱟᱹᱰᱤ ᱩᱥᱟᱹᱨᱟ ᱠᱚ ᱡᱟᱶᱟᱭ ᱵᱟᱹᱦᱩᱜ ᱠᱟᱱᱟ ᱡᱮᱢᱚᱱ ᱦᱮᱸ ᱦᱮᱸ ᱵᱟᱠᱷᱟᱡ ᱫᱚ ᱢᱚᱱ ᱮᱢᱚᱱ ᱢᱚᱱ ᱵᱟᱹᱲᱤᱡ ᱠᱟᱛᱮᱜ ᱦᱮᱸ ᱢᱚᱱ ᱢᱟ ᱠᱟᱹᱣᱞᱤ ᱮᱱ ᱛᱟᱭ ᱩᱱᱤ ᱢᱟ ᱧᱮᱞ ᱧᱟᱢ ᱢᱟᱢ ᱢᱚᱱ ᱨᱮᱭᱟᱜ ᱨᱩᱣᱟᱹ ᱦᱟᱹᱥᱩ ᱫᱚ ᱟᱹᱰᱤ ᱵᱟᱹᱲᱤᱡ ᱨᱩᱣᱟᱹ ᱦᱟᱹᱥᱩ ᱠᱟᱱᱟ ᱚᱱᱟ ᱚᱱᱟ ᱨᱮᱭᱟᱜ ᱨᱟᱱ ᱧᱟᱢ ᱟᱹᱰᱤ ᱢᱩᱥᱠᱤᱞ ᱜᱮᱭᱟ ᱟᱨᱦᱚᱸ ᱟᱨ ᱢᱤᱫᱴᱮᱱ ᱠᱟᱛᱷᱟᱧ ᱫᱤᱥᱟᱹ ᱠᱮᱫᱟ ᱟᱨᱦᱚᱸ ᱟᱸᱡᱚᱢ ᱢᱮ ᱮᱜ ᱵᱟᱠᱚ ᱢᱮᱱᱟ ᱵᱟᱠᱚ ᱢᱮᱱᱟ ᱦᱟᱲᱟᱢ ᱦᱟᱲᱟᱢ ᱡᱟᱶᱟᱭ ᱨᱮᱭ ᱡᱟᱶᱟᱭ ᱟᱠᱟᱱᱟ ᱵᱩᱰᱷᱤ ᱵᱩᱰᱷᱤ ᱵᱟᱹᱦᱩᱭ ᱟᱹᱜᱩ ᱟᱠᱟᱫᱮᱭᱟ ᱦᱟᱲᱟᱢ ᱫᱚᱭ ᱪᱤᱠᱟᱹᱭᱮᱱᱟ ᱩᱱᱤ ᱠᱩᱲᱤ ᱜᱤᱫᱽᱨᱟᱹ ᱫᱩᱠ ᱨᱮᱭᱟᱜ ᱫᱩᱠ ᱥᱩᱨ ᱨᱮ ᱚᱠᱚᱭᱮ ᱥᱩᱨ ᱞᱮᱱᱟ ᱡᱟᱦᱟᱸᱭ ᱩᱱᱤᱭᱟᱜ ᱫᱩᱠ ᱨᱮᱭ ᱫᱩᱠ ᱞᱮᱱ ᱩᱱᱤ ᱴᱷᱮᱱ ᱜᱮᱭ ᱪᱟᱞᱟᱣᱮᱱᱟ ᱠᱟᱨᱚᱱ ᱫᱚ ᱠᱟᱱᱟ ᱚᱱᱟ ᱛᱚᱠᱷᱚᱱ ᱫᱚ ᱩᱱᱤ ᱫᱚ ᱨᱩᱯ ᱫᱚ ᱵᱟᱭ ᱧᱮᱞ ᱞᱮᱫᱟ ᱪᱮᱫ ᱮ ᱧᱮᱞ ᱠᱮᱫᱟ ᱜᱩᱱ ᱢᱮᱱ ᱠᱮᱫᱟᱭ ᱤᱧᱟᱹᱜ ᱫᱩᱠᱨᱮ ᱱᱩᱭᱮ ᱫᱩᱠᱩᱜ ᱟᱠᱟᱱᱟ ᱛᱟᱦᱚᱞᱮᱭ ᱟᱯᱱᱟᱨ ᱫᱟᱲᱮᱭᱟᱹᱧᱟᱹ ᱟᱨᱮ ᱟᱯᱱᱟᱨᱤᱧᱟ ᱟᱨ ᱤᱧᱟᱹᱜ ᱫᱩᱠᱨᱮ ᱵᱟᱭ ᱫᱩᱠ ᱞᱮᱱᱟ ᱛᱟᱦᱞᱮ ᱛᱟᱦᱚᱞᱮ ᱩᱱᱤ ᱫᱚ ᱚᱠᱟ ᱞᱮᱠᱟᱭ ᱟᱯᱱᱟᱨ ᱤᱧᱟ ᱩᱱᱤ ᱴᱷᱮᱱ ᱫᱚ ᱵᱟᱭ ᱪᱟᱞᱟᱜ ᱠᱚᱲᱟ ᱥᱟᱶ ᱡᱟᱦᱟᱸ ᱛᱤᱱᱟᱹᱜ ᱢᱚᱸᱡᱽ ᱠᱚᱲᱟ ᱠᱟᱱ ᱩᱱᱤᱨᱮᱱ ᱵᱟᱹᱦᱩ ᱜᱮ ᱵᱟᱠᱚ ᱛᱟᱦᱮᱱᱟ ᱠᱚᱲᱟ ᱦᱮᱸ ᱟᱹᱰᱤ ᱢᱚᱸᱡᱽ ᱠᱚᱲᱟ ᱠᱟᱱᱟᱭ ᱮᱠᱫᱚᱢ ᱥᱚᱨᱚᱡ ᱞᱮᱠᱟᱱ ᱠᱚᱲᱟ ᱢᱮᱱᱠᱷᱟᱱ ᱩᱱᱤᱨᱮᱱ ᱵᱟᱹᱦᱩ ᱜᱮ ᱵᱟᱠᱚ ᱛᱟᱦᱮᱱ ᱠᱟᱱᱟ ᱟᱨ ᱧᱮᱞᱮ ᱢᱮ ᱵᱟᱭ ᱢᱚᱸᱡᱽᱼᱟ ᱦᱟᱲᱟᱢ ᱜᱮᱭᱟᱭ ᱩᱱᱤ ᱨᱮᱱ ᱛᱤᱱᱟᱹᱜ ᱵᱟᱹᱦᱩ ᱛᱟᱭ ᱦᱮᱸ ᱴᱷᱤᱠ ᱜᱮᱭᱟ ᱦᱮᱸ ᱦᱮᱸ ᱦᱮᱸ ᱦᱮᱸ ᱟᱹᱰᱤ ᱥᱚᱢᱚᱥᱥᱟ ᱟᱹᱰᱤ ᱥᱚᱢᱚᱥᱥᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟ ᱢᱟ ᱟᱭᱢᱟ ᱥᱟᱨᱦᱟᱣ ᱦᱮᱸ ᱦᱮᱸ ᱢᱟ ᱦᱮᱸ ᱴᱷᱤᱠ ᱜᱮᱭᱟ